ᱱᱚᱣᱟ ᱠᱚᱞᱤ ᱡᱩᱜᱽ ᱦᱮᱡ ᱠᱟᱛᱮ ᱵᱚᱦᱩᱛ ᱠᱤᱪᱷᱩ ᱨᱮᱭᱟᱜ ᱱᱤᱛᱚᱜ ᱫᱚ ᱯᱚᱨᱤᱵᱚᱨᱛᱚᱱ ᱦᱩᱭ ᱦᱩᱭᱱᱟ ᱱᱟᱦᱟᱜ ᱡᱩᱜᱽ ᱨᱮᱱ ᱠᱚᱲᱟ ᱜᱤᱫᱟᱹᱨ ᱠᱩᱲᱤ ᱜᱤᱫᱟᱹᱨ ᱟᱥᱚᱞᱟᱜ ᱫᱚᱠᱚ ᱵᱟᱹᱜᱤᱭᱟᱜ ᱠᱟᱱᱟ ᱮᱴᱟᱜᱼᱟᱜ ᱠᱚ ᱟᱯᱱᱟᱨ ᱮᱫᱟ ᱠᱚ ᱪᱮᱫ ᱮᱢ ᱢᱮᱛᱟ ᱟᱠᱚᱣᱟ ᱥᱟᱱᱟᱢ ᱥᱮᱫᱟᱭᱟᱜ ᱠᱚᱫᱚ ᱠᱚ ᱦᱤᱲᱤᱧ ᱪᱟᱵᱟᱭᱮᱫᱟ ᱡᱮᱭᱥᱮ ᱠᱤ ᱮᱱᱮᱡ ᱥᱮᱨᱮᱧ ᱨᱮ ᱟᱹᱰᱤ ᱱᱮᱛᱟᱨ ᱫᱚ ᱰᱤᱡᱮ ᱠᱚ ᱮᱱᱮᱡ ᱠᱟᱱᱟ ᱟᱵᱚᱣᱟᱜ ᱫᱚᱝ ᱞᱟᱜᱽᱲᱮ ᱠᱟᱱᱟ ᱡᱟᱦᱟᱸᱴᱟᱜ ᱵᱟᱦᱟ ᱥᱚᱦᱚᱨᱟᱭ ᱠᱟᱱᱟ ᱚᱱᱟ ᱠᱚ ᱢᱟᱠᱚ ᱦᱤᱲᱤᱧ ᱪᱟᱵᱟ ᱠᱮᱫᱟ ᱚᱱᱠᱟ ᱠᱟᱛᱮᱫ ᱜᱮ ᱥᱟᱱᱟᱢᱟᱜ ᱠᱚ ᱢᱮᱛᱟᱣ ᱪᱟᱵᱟᱣᱟᱠᱟᱫᱟ ᱱᱤᱛᱳᱜ ᱪᱮᱫ ᱮᱢ ᱢᱮᱛᱟ ᱠᱚᱣᱟ ᱱᱩᱠᱩ ᱠᱚᱲᱟ ᱠᱚ ᱢᱮᱛᱟ ᱟᱠᱚ ᱠᱟᱱ ᱨᱮᱦᱚᱸ ᱵᱟᱠᱚ ᱵᱩᱡᱟ ᱠᱩᱲᱤ ᱠᱚᱦᱚᱸ ᱠᱚ ᱚᱱᱠᱟ ᱜᱮᱠᱚ ᱦᱩᱭᱮᱱᱟ ᱱᱮᱛᱟᱨ ᱢᱟ ᱫᱚᱝ ᱞᱟᱜᱽᱲᱮ ᱮᱱᱮᱡ ᱦᱚᱸ ᱵᱟᱠᱚ ᱵᱟᱲᱟᱭᱟ ᱟᱨ ᱠᱚᱲᱟ ᱠᱚᱦᱚᱸ ᱛᱩᱢᱫᱟᱜ ᱨᱩᱨᱩ ᱠᱚᱦᱚᱸ ᱵᱟᱠᱚ ᱵᱟᱲᱟᱭᱟ ᱚᱠᱟ ᱞᱮᱠᱟ ᱠᱚ ᱨᱩᱭᱟ ᱚᱠᱟᱴᱟᱜ ᱫᱷᱚᱝ ᱨᱮ ᱪᱮᱫ ᱞᱮᱠᱟ ᱠᱚ ᱨᱩᱭᱟ ᱞᱟᱜᱽᱲᱮ ᱨᱮ ᱪᱮᱫ ᱞᱮᱠᱟ ᱠᱚ ᱨᱩᱭᱟ ᱵᱟᱦᱟ ᱨᱮ ᱪᱮᱫ ᱞᱮᱠᱟ ᱠᱚ ᱨᱩᱭᱟ ᱵᱟᱠᱚ ᱫᱟᱲᱮᱭᱟᱜᱼᱟ ᱱᱤᱛ ᱠᱟᱛᱮᱜ ᱢᱟ ᱩᱱᱠᱩ ᱠᱚᱲᱟ ᱠᱚᱦᱚᱸ ᱢᱮᱛᱟ ᱟᱠᱚ ᱠᱟᱱ ᱠᱷᱟᱡ ᱢᱟ ᱵᱟᱠᱚ ᱨᱮᱵᱮᱱᱚᱜ ᱠᱟᱱᱟ ᱱᱮᱛᱟᱨ ᱢᱟ ᱱᱟᱣᱟ ᱡᱟᱢᱟᱱᱟ ᱯᱷᱮᱥᱮᱱ ᱨᱮᱠᱚ ᱪᱟᱞᱟᱣ ᱟᱠᱟᱱᱟ ᱮᱠᱫᱚᱢ ᱵᱷᱮᱥ ᱵᱟᱛᱟᱢ ᱠᱟᱛᱮ ᱡᱷᱟᱲᱟᱣ ᱠᱟᱫᱟᱭ ᱟᱨ ᱰᱷᱮᱪᱩᱝ ᱰᱷᱮᱪᱩᱝ ᱰᱤᱡᱮ ᱜᱮ ᱮᱱᱮᱡ ᱮ ᱥᱩᱨᱩ ᱟᱠᱟᱫ ᱛᱟᱢᱟ ᱟᱯᱱᱟᱨᱚᱜ ᱫᱚᱭ ᱫᱮᱭᱟ ᱵᱟᱹᱜᱤᱭ ᱠᱟᱫᱟ ᱪᱤᱠᱟᱹ ᱠᱚᱣᱟᱢ ᱟᱫᱚ ᱪᱮᱫ ᱮᱢ ᱢᱮᱱᱟ ᱱᱟᱦᱟᱜ ᱡᱩᱜᱽ ᱫᱚ ᱵᱚᱦᱩᱛ ᱢᱟᱨᱟᱝ ᱜᱮ ᱜᱟᱹᱞᱛᱤ ᱠᱚ ᱦᱩᱭᱩᱜ ᱠᱟᱱ ᱜᱮᱭᱟ ᱟᱵᱚ ᱫᱚ ᱱᱚᱝᱠᱟ ᱛᱮᱫᱚ ᱥᱟᱱᱟᱢᱟᱜ ᱵᱚᱱ ᱱᱚᱝᱠᱟ ᱱᱚᱝᱠᱟ ᱛᱮᱜᱮ ᱵᱚᱱ ᱦᱤᱲᱤᱧ ᱪᱟᱵᱟᱭᱟ ᱥᱮᱫᱟᱭᱟᱜ ᱫᱚ